ᱥᱟᱜᱮᱱ ᱟᱨ ᱯᱚᱨᱟᱭᱱᱤ ᱢᱟᱞᱟ ᱯᱚᱛᱟᱢ ᱞᱮᱠᱟᱠᱤᱱ ᱡᱩᱨᱤᱭᱟᱠᱟᱱᱟ ᱵᱟᱵᱩᱞᱟᱞ ᱟᱡ ᱵᱟᱵᱟ ᱟᱡ ᱜᱚᱜᱚ ᱥᱮᱛᱟᱞᱮᱠᱟᱠᱤᱱ ᱡᱷᱚᱜᱽᱲᱟᱜᱼᱟ ᱦᱟᱹᱱᱤ ᱵᱟᱹᱵᱩ ᱠᱩᱢᱟᱹᱝᱢᱟ ᱥᱟᱫᱚᱢᱮ ᱵᱮᱱᱟᱣᱠᱟᱱ ᱤᱧ ᱞᱟᱹᱴᱩᱢᱟ ᱱᱮᱛᱟᱨ ᱢᱟ ᱨᱚᱦᱚᱲ ᱡᱟᱹᱲᱤ ᱫᱤᱯᱤᱞ ᱵᱟᱲᱟᱭᱮᱫ